ᱦᱮᱞᱳ ᱦᱮᱞᱳ ᱴᱨᱮᱱ ᱨᱮᱜᱮ

ᱛᱤᱱᱟᱹᱜ ᱜᱟᱱ ᱤᱫᱤ ᱦᱩᱭ ᱠᱚᱜᱼᱟ ᱛᱤᱱᱟᱹᱜ ᱴᱨᱤᱯ ᱜᱟᱱ ᱦᱚᱨ ᱠᱚᱢᱟ ᱴᱷᱤᱠ ᱫᱷᱟᱨᱟ ᱜᱮ ᱠᱷᱚᱨᱪᱟ ᱫᱚ ᱫᱩ ᱦᱟᱡᱟᱨ ᱯᱚᱱ ᱫᱨᱚ ᱥᱚ ᱥᱩᱱᱩᱢ ᱫᱚ ᱱᱤᱥᱪᱚᱭ ᱞᱟᱜᱟᱜ ᱜᱮᱭᱟ ᱦᱤᱡᱩᱜᱼᱥᱮᱱᱚᱜ ᱫᱚᱥ ᱵᱟᱨᱳ ᱞᱤᱴᱟᱨ ᱦᱚᱲ ᱯᱤᱪᱷᱟᱹ ᱜᱟᱱ ᱯᱟᱸᱪᱥᱚ ᱴᱟᱠᱟ ᱡᱚᱢᱼᱧᱩ ᱠᱚᱫᱚ ᱤᱱᱟᱹᱛᱮᱜᱮ ᱦᱳᱭ ᱚᱱᱟ ᱟᱬᱜᱟᱫ ᱫᱷᱟᱨᱟᱜᱮ ᱤᱫᱤ ᱦᱩᱭᱩᱜᱼᱟ ᱛᱚᱵᱮ ᱥᱮᱛᱟᱜ ᱫᱷᱟᱨᱟᱨᱮ

ᱵᱟᱡᱮ ᱥᱮᱛᱟᱜ ᱥᱩᱵᱤᱫᱷᱟ ᱫᱷᱟᱨᱟ ᱟᱠᱟᱱᱟᱭ ᱱᱤᱛᱚᱜᱫᱚ ᱩᱱᱟᱹᱜ ᱵᱟᱭ ᱫᱮᱨᱤᱜᱼᱟ ᱦᱳᱭ ᱦᱮᱸ ᱚᱱᱟᱠᱚᱫᱚ ᱴᱷᱤᱠ ᱜᱮᱭᱟ ᱡᱚᱛᱚ ᱦᱳᱭ ᱯᱟᱸᱪ ᱵᱟᱡᱮᱛᱚ ᱞᱟᱜᱟᱜᱼᱟ